ᱦᱮᱸ ᱦᱮᱞᱳᱣ ᱞᱟᱹᱭ ᱵᱮᱱ ᱪᱮᱫ ᱵᱮᱱ ᱢᱮᱱᱮᱫᱟ ᱦᱮᱸ ᱟᱹᱞᱤᱧ ᱜᱮ ᱚ ᱦᱮᱸ ᱛᱳ ᱞᱟᱹᱭᱵᱮᱱ ᱦᱮᱸ ᱪᱚᱞᱛᱤ ᱜᱮᱭᱟ ᱡᱚᱛᱚᱱᱟᱜ ᱜᱮ ᱧᱟᱢᱚᱜᱼᱟ ᱥᱚᱱᱟ ᱨᱩᱯᱟᱹ ᱯᱷᱩᱴᱠᱤ ᱯᱟᱜᱨᱟ ᱡᱚᱛᱚ ᱜᱮ ᱧᱟᱢᱚᱜᱼᱟ ᱥᱚᱱᱟ ᱱᱤᱭᱮ ᱫᱚ ᱞᱟᱜᱟᱜ ᱜᱮᱭᱟ ᱱᱤᱛᱚᱜ ᱫᱚ ᱦᱟᱜ ᱯᱟᱸᱪ ᱪᱷᱚ ᱦᱟᱡᱟᱨ ᱜᱟᱱ ᱫᱟᱢ ᱢᱮᱱᱟᱜ ᱜᱮᱭᱟ ᱮᱢ ᱫᱚ ᱦᱚᱜᱠᱟ ᱫᱚ ᱵᱟᱹᱞᱤᱧ ᱮᱢ ᱫᱟᱲᱮᱭᱟᱜᱼᱟ ᱧᱮᱞ ᱵᱮᱱ ᱟᱹᱞᱤᱧ ᱦᱚᱛᱚ ᱠᱚᱢ ᱛᱮᱫᱚ ᱵᱟᱹᱞᱤᱧ ᱠᱤᱨᱤᱧᱠᱟᱫᱟ ᱥᱮ ᱛᱳ ᱟᱹᱞᱤᱧ ᱦᱮᱸ ᱛᱳ ᱟᱫᱚ ᱠᱤᱪᱷᱩ ᱪᱷᱟᱲ ᱞᱤᱧ ᱮᱢᱟ ᱵᱮᱱ ᱜᱮᱭᱟ ᱦᱟᱜ ᱦᱚᱨ ᱫᱤᱥᱟᱹ ᱫᱚ ᱦᱩᱭᱩᱜ ᱠᱟᱱᱟ ᱟᱡᱚᱫᱤᱭᱟᱹ ᱨᱮ ᱰᱟᱭᱨᱮᱴ ᱵᱟᱥ ᱛᱮᱵᱮᱱ ᱪᱟᱞᱟᱣ ᱞᱮᱱᱠᱷᱟᱱ ᱵᱮᱱ ᱥᱮᱴᱮᱨᱚᱜᱼᱟ ᱯᱩᱨᱩᱞᱤᱭᱟᱹ ᱚ ᱦᱮᱛᱚ

ᱯᱷᱳᱱ ᱛᱮ ᱨᱚᱯᱚᱲ ᱜᱮ ᱦᱩᱭᱩᱜᱼᱟ ᱱᱚᱝᱠᱟ

ᱨᱚᱯᱚᱲ ᱫᱚ ᱦᱩᱭᱩᱜ ᱜᱮᱭᱟ ᱱᱚᱝᱠᱟ ᱯᱷᱟᱠᱟ ᱡᱩᱫᱤ ᱛᱟᱦᱮᱱᱟᱹᱞᱤᱧ ᱩᱱᱫᱚ ᱨᱚᱯᱚᱲ ᱫᱚ ᱦᱩᱭᱩᱜ ᱜᱮᱭᱟ ᱡᱚᱛᱚ ᱠᱚ ᱥᱟᱞᱟᱜ ᱜᱮ ᱪᱷᱟᱲ ᱫᱚ ᱮᱢᱟᱵᱮᱱ ᱜᱮᱭᱟᱞᱤᱧ ᱳᱭ ᱨᱩᱯᱟᱹ ᱨᱮᱭᱟᱜ ᱛᱚᱲᱟ ᱫᱚ ᱫᱟᱢ ᱢᱮᱱᱟᱜ ᱜᱮᱭᱟ ᱯᱟᱸᱪ ᱦᱟᱡᱟᱨ ᱛᱳ ᱚᱱᱟ ᱠᱷᱚᱡ ᱠᱤᱪᱷᱩ ᱳᱭ ᱮᱠᱥᱳ ᱫᱩᱥᱳ ᱜᱟᱱ ᱪᱷᱟᱹᱲ ᱞᱤᱧ ᱮᱢᱚᱜᱼᱟ ᱚᱱᱟ ᱦᱚᱸ ᱤᱱᱠᱟᱹ ᱜᱮ ᱰᱟᱢ ᱢᱮᱱᱟᱜ ᱜᱮᱭᱟ ᱪᱮᱫ ᱤᱧ ᱢᱮᱱᱟ ᱚᱱᱟᱫᱚ ᱠᱤᱪᱷᱩ ᱛᱚᱲᱟ ᱠᱷᱚᱡ ᱫᱚ ᱠᱚᱢ ᱧᱚᱜᱼᱟ ᱳᱭ ᱪᱟᱨ ᱦᱟᱡᱟᱨ ᱯᱟᱸᱪ ᱦᱟᱡᱟᱨ ᱫᱚ ᱟᱹᱣᱨᱤᱭᱟᱜᱼᱟ ᱩᱱᱟᱹᱜ ᱜᱟᱱ ᱫᱚ ᱥᱚᱱᱟ ᱨᱮᱭᱟᱜ ᱫᱚ ᱯᱷᱩᱴᱠᱤ ᱫᱚ ᱞᱟᱜᱟᱜ ᱜᱮᱭᱟ ᱚᱱᱟᱦᱚᱸ ᱳᱭ ᱛᱤᱱ ᱦᱟᱡᱟᱨ ᱜᱟᱱ

ᱦᱮᱸ ᱦᱮᱸ ᱛᱳ